ᱟᱞᱮ ᱟᱛᱳ ᱨᱮᱫᱚ ᱱᱚᱣᱟ ᱰᱮᱱᱮᱥ ᱵᱮᱵᱚᱥᱛᱷᱟ ᱫᱚ ᱵᱟᱹᱱᱩᱜᱼᱟ ᱛᱚᱵᱮ ᱱᱚᱣᱟ ᱫᱚ ᱟᱛᱳ ᱨᱮ ᱮᱠᱟᱞ ᱜᱮ ᱞᱟᱹᱠᱛᱤ ᱠᱟᱱᱟ ᱪᱮᱫᱟᱜ ᱡᱮ ᱡᱟᱦᱟᱸ ᱫᱚ ᱟᱛᱳ ᱚᱲᱟᱜ ᱨᱮᱭᱟᱜ ᱢᱟᱹᱭᱞᱟᱹ ᱫᱚᱜ ᱠᱚ ᱮᱠᱢᱟᱛᱨᱚ ᱛᱚ ᱰᱨᱮᱹᱱ ᱛᱮ ᱵᱮᱵᱚᱥᱛᱟ ᱠᱟᱛᱮ ᱢᱤᱫᱴᱟᱝ ᱡᱟᱦᱟᱸ ᱡᱟᱭᱜᱟ ᱨᱮ ᱜᱤᱰᱤ ᱞᱮᱠᱷᱟᱱ ᱫᱚ ᱜᱟᱱᱚᱜᱼᱟ ᱛᱟᱦᱚᱞᱮ ᱫᱚ ᱱᱚᱣᱟ ᱨᱩᱣᱟᱹ ᱦᱟᱹᱥᱩ ᱠᱚ ᱡᱮᱢᱚᱱ ᱠᱚ ᱥᱤᱠᱬᱤᱡ ᱨᱩᱣᱟᱹ ᱡᱟᱦᱟᱸ ᱫᱚ ᱢᱮᱞᱮᱨᱤᱭᱟ ᱥᱮ ᱰᱮᱝᱜᱩ ᱢᱮᱛᱟᱜ ᱠᱟᱱᱟ ᱚᱱᱟ ᱠᱚ ᱨᱩᱣᱟᱹ ᱠᱷᱚᱱ ᱛᱟᱦᱚᱞᱮ ᱠᱷᱚᱱᱮᱢ ᱵᱟᱧᱪᱟᱜᱼᱟ ᱟᱨ ᱱᱚᱣᱟ ᱠᱚ ᱞᱟᱹᱜᱤᱫ ᱫᱚ ᱯᱨᱚᱛᱷᱚᱢ ᱫᱚ ᱯᱨᱚᱛᱷᱚᱢ ᱰᱨᱮᱹᱱ ᱜᱮ ᱵᱮᱱᱟᱣ ᱫᱚᱨᱠᱟᱨᱟ ᱟᱨ ᱡᱩᱫᱤ ᱰᱨᱮᱹᱱ ᱢᱮᱱᱟᱜ ᱠᱷᱟᱡ ᱫᱚ ᱚᱱᱟ ᱫᱚ ᱥᱟᱯᱟ ᱥᱟᱺᱦᱤᱡᱽ ᱛᱮ ᱫᱚᱦᱚ ᱫᱚᱨᱠᱟᱨᱟ ᱛᱟᱦᱚᱞᱮ ᱫᱚ ᱫᱟᱜ ᱡᱟᱛᱮ ᱰᱨᱮᱹᱱ ᱨᱮ ᱥᱮ ᱡᱟᱦᱟᱱ ᱡᱟᱭᱜᱟ ᱨᱮ ᱵᱟᱝ ᱡᱟᱣᱨᱟᱜ ᱟᱨ ᱚᱱᱟ ᱫᱟᱜ ᱡᱟᱣᱨᱟ ᱞᱮᱱᱠᱷᱟᱡ ᱜᱮ ᱱᱚᱣᱟ ᱠᱚ ᱢᱟᱹᱭᱞᱟᱹ ᱫᱟᱜ ᱛᱮᱭᱟᱨᱚᱜᱼᱟ ᱱᱚᱣᱟ ᱢᱟᱹᱭᱞᱟᱹ ᱠᱷᱚᱡ ᱜᱮ ᱠᱤᱱᱛᱩ ᱥᱤᱠᱬᱤᱡ ᱫᱚᱠᱚ ᱡᱟᱱᱟᱢᱚᱜᱼᱟ ᱟᱨ ᱚᱱᱟ ᱫᱟᱜ ᱡᱩᱫᱤ ᱰᱨᱮᱹᱱ ᱢᱟᱫᱽᱫᱷᱚᱢ ᱛᱮ ᱡᱩᱫᱤ ᱪᱟᱞᱟᱣ ᱪᱟᱵᱟᱜᱼᱟ ᱰᱨᱮᱹᱱ ᱨᱮ ᱡᱩᱫᱤ ᱢᱤᱫᱴᱮᱡ ᱫᱟᱜ ᱦᱚᱸ ᱵᱟᱝ ᱟᱴᱠᱟᱜᱼᱟ ᱥᱮ ᱚᱠᱟ ᱜᱷᱟᱰᱞᱩᱜ ᱨᱮᱦᱚᱸ ᱡᱩᱫᱤ ᱢᱤᱫᱴᱮᱡ ᱫᱟᱜ ᱦᱚᱸ ᱵᱟᱝ ᱟᱴᱠᱟᱜᱼᱟ ᱛᱟᱦᱚᱞᱮ ᱫᱚ ᱱᱟᱣᱟᱱᱟᱜ ᱡᱟᱦᱟᱸ ᱨᱩᱣᱟᱹ ᱠᱚ ᱢᱮᱞᱮᱨᱤᱭᱟ ᱥᱮ ᱰᱮᱝᱜᱩ ᱡᱟᱦᱟᱸ ᱫᱚ ᱥᱤᱠᱬᱤᱡ ᱦᱚᱛᱮᱛᱮ ᱦᱩᱭᱩᱜ ᱠᱟᱱᱟ ᱚᱱᱟ ᱠᱚ ᱨᱩᱣᱟᱹ ᱠᱷᱚᱡ ᱵᱚᱱ ᱵᱟᱧᱪᱟᱣᱚᱜᱼᱟ ᱵᱚᱱ